ᱦᱮᱞᱳ ᱦᱚᱸ ᱦᱚᱸ ᱚᱠᱟ ᱠᱷᱚᱱ ᱦᱳᱭ ᱦᱳᱭ ᱦᱳᱭ ᱟᱹᱞᱤᱧ ᱜᱮ ᱢᱟ ᱞᱟᱹᱭ ᱵᱤᱱ ᱪᱮᱫ ᱵᱤᱱ ᱫᱚᱨᱠᱟᱨᱚᱜ ᱠᱟᱱᱟ ᱡᱚᱦᱟᱨ ᱡᱚᱦᱟᱨ ᱡᱚᱦᱟᱨ ᱡᱚᱦᱟᱨ ᱦᱚᱸ ᱦᱳᱭ ᱱᱤᱛᱳᱜ ᱱᱮᱜᱼᱮ ᱛᱚ ᱦᱚᱞᱟ ᱢᱟᱫᱷᱮᱨ ᱜᱮ ᱟᱬᱜᱚᱣᱟᱠᱟᱱᱟ ᱟᱹᱵᱤᱱ ᱵᱟᱨ ᱯᱮ ᱨᱚᱠᱚᱢᱟᱜ ᱵᱤᱱ ᱧᱟᱢᱟ ᱦᱚᱸ ᱦᱳᱭ ᱥᱚᱨᱱᱚ ᱵᱤᱱ ᱧᱟᱢᱟ ᱟᱹᱵᱤᱱ ᱱᱚᱣᱟ ᱟᱵᱚ ᱵᱟᱝᱞᱟ ᱥᱚᱨᱱᱟ ᱡᱟᱦᱟᱸ ᱟᱨ ᱟᱱᱫᱷᱨᱟ ᱥᱚᱨᱱᱚ ᱵᱤᱱ ᱧᱟᱢᱟ ᱦᱚᱸ ᱜᱷᱩᱴᱩ ᱥᱚᱨᱱᱚ ᱦᱚᱸ ᱢᱮᱱᱟᱜᱼᱟ ᱦᱚᱸ ᱟᱪᱪᱷᱟ ᱟᱪᱪᱷᱟ ᱪᱷᱚ ᱪᱷᱚ ᱠᱤᱞᱳᱣᱟᱜ ᱯᱮᱠᱮᱴ ᱠᱟᱱᱟ ᱪᱷᱚ ᱠᱤᱞᱳ ᱯᱮᱠᱮᱴ ᱦᱮᱱᱟᱜᱼᱟ ᱦᱮᱸ ᱚᱱᱟ ᱢᱚᱴᱟᱢᱩᱴᱤ ᱮᱠᱥᱚ ᱵᱤᱥ ᱫᱤᱱ ᱵᱷᱤᱛᱨᱤ ᱛᱮᱜᱮ ᱨᱟᱱ ᱠᱚ ᱡᱚᱛᱚ ᱵᱤᱱ ᱧᱟᱢᱟ ᱟᱹᱵᱤᱱ ᱴᱟᱭᱤᱢ ᱨᱮ ᱨᱟᱱ ᱠᱚᱵᱤᱱ ᱧᱟᱢᱟ ᱡᱚᱛᱚ ᱦᱳᱭ ᱴᱷᱤᱠ ᱦᱚᱸ ᱦᱤᱡᱩᱜ ᱵᱤᱱ ᱧᱮᱞ ᱵᱤᱱ ᱡᱩᱫᱤ ᱚᱱᱠᱟᱱ ᱦᱟᱥᱟ ᱠᱚ ᱪᱮᱫᱞᱮᱠᱟ ᱵᱤᱱ ᱵᱮᱱᱟᱣᱟᱠᱟᱜᱼᱟ ᱵᱟᱠᱷᱟᱱ ᱚᱱᱟ ᱛᱚᱞᱟ ᱜᱤᱰᱤ ᱞᱟᱦᱟ ᱨᱮ ᱟᱨᱚ ᱠᱤᱪᱷᱩ ᱨᱟᱱ ᱵᱮᱵᱚᱥᱛᱷᱟ ᱦᱮᱱᱟᱜᱼᱟ ᱚᱱᱟ ᱵᱤᱱ ᱢᱮᱥᱟ ᱫᱟᱲᱮᱭᱟᱜᱼᱟ

ᱦᱚᱸ ᱦᱳᱭ ᱡᱳᱭᱵᱤᱠ ᱦᱚᱸ ᱦᱚᱸ ᱱᱤᱛᱳᱝ ᱢᱟ ᱡᱳᱭᱵᱤᱠ ᱥᱟᱨ ᱦᱚᱸ ᱧᱟᱢᱚᱜ ᱠᱟᱱ ᱫᱚ ᱜᱩᱨᱤᱡ ᱨᱮᱭᱟᱜ ᱜᱮ ᱦᱳᱭ ᱦᱳᱭ ᱡᱟᱦᱟᱸ ᱜᱮ ᱚᱱᱟᱛᱮ ᱦᱟᱥᱟ ᱵᱟᱭ ᱠᱷᱩᱛᱤᱭᱟ ᱴᱷᱤᱠᱟ ᱦᱳᱭ ᱦᱳᱭ ᱦᱳᱭ ᱦᱤᱡᱩᱜ ᱵᱤᱱ ᱛᱟᱦᱚᱞᱮ ᱚᱱᱠᱟ ᱨᱚᱠᱚᱢ ᱟᱹᱰᱤᱜᱟᱱ ᱥᱴᱚᱠ ᱟᱠᱟᱱᱟ ᱢᱟᱞ